ᱱᱩᱠᱩ ᱡᱤᱵᱽᱼᱡᱤᱭᱟᱹᱞᱤ ᱟᱹᱥᱩᱞ ᱠᱟᱛᱮᱜ ᱠᱤᱪᱷᱩ ᱡᱩᱫᱤ ᱴᱟᱠᱟ ᱯᱚᱭᱥᱟᱧ ᱨᱳᱜᱽᱜᱟᱨ ᱫᱟᱲᱮᱭᱟᱜᱼᱟ ᱤᱱᱟᱹ ᱠᱷᱟᱹᱛᱤᱨ ᱱᱩᱠᱩ ᱡᱤᱵᱽᱼᱡᱤᱭᱟᱹᱞᱤᱧ ᱫᱚᱦᱚ ᱠᱟᱜ ᱠᱚᱣᱟ ᱩᱱᱠᱩ ᱡᱤᱵᱽᱼᱡᱤᱭᱟᱹᱞᱤ ᱠᱚ ᱦᱩᱭᱩᱜ ᱠᱟᱱᱟ ᱥᱤᱢ ᱦᱚᱸᱠᱚ ᱦᱩᱭᱩᱜ ᱠᱟᱱᱟ ᱥᱤᱢ ᱡᱮᱢᱚᱱ ᱠᱚ ᱠᱟᱹᱴᱤᱪ ᱠᱟᱹᱴᱤᱪ ᱠᱷᱚᱱ ᱠᱚ ᱦᱟᱨᱟᱭᱮᱱᱟ ᱦᱟᱨᱟ ᱠᱟᱛᱮᱜ ᱟᱹᱠᱷᱨᱤᱧ ᱠᱮᱫ ᱠᱚᱣᱟ ᱠᱤᱪᱷᱩ ᱯᱚᱭᱥᱟ ᱴᱟᱠᱟᱧ ᱧᱟᱢ ᱠᱮᱫᱟ ᱥᱮ ᱚᱱᱟ ᱯᱚᱭᱥᱟ ᱴᱟᱠᱟᱧ ᱫᱚᱦᱚ ᱡᱟᱣᱨᱟ ᱠᱮᱫᱟ ᱛᱟᱦᱚᱞᱮ ᱟᱨᱚ ᱢᱮᱱᱟᱜ ᱠᱚᱣᱟ ᱱᱩᱠᱩ ᱰᱟᱝᱨᱤ ᱡᱮᱢᱚᱱ ᱰᱟᱝᱨᱤ ᱦᱚᱸ ᱩᱱᱠᱩ ᱟᱹᱠᱷᱨᱤᱧ ᱠᱮᱫ ᱠᱚᱣᱟ ᱩᱱᱠᱩ ᱠᱤᱪᱷᱩ ᱚᱱᱟ ᱨᱮᱱᱟᱜ ᱤᱧ ᱫᱚᱦᱚ ᱡᱟᱣᱨᱟ ᱠᱮᱫᱟ ᱟᱨ ᱜᱮᱰᱮ ᱦᱚᱸ ᱡᱮᱢᱚᱱ ᱩᱱᱠᱩ ᱦᱚᱸ ᱢᱟᱱᱮ ᱱᱚᱝᱠᱟᱜᱮ ᱫᱚᱦᱚ ᱟᱹᱠᱷᱨᱤᱧ ᱠᱟᱛᱮᱜ ᱤᱧ ᱫᱚᱦᱚ ᱡᱟᱣᱨᱟ ᱠᱮᱫ ᱛᱟᱦᱚᱞᱮ ᱚᱱᱟᱜᱮ ᱡᱷᱚᱛᱚ ᱦᱚᱨ ᱨᱮᱱᱟᱜ ᱥᱚᱢᱚᱭ ᱛᱤᱱᱟᱹᱜ ᱴᱟᱠᱟ ᱯᱚᱭᱥᱟ ᱦᱩᱭᱩᱜ ᱠᱟᱱ ᱛᱤᱧᱟ ᱚᱱᱠᱟ ᱢᱚᱛᱚ ᱧᱮᱞ ᱠᱟᱛᱮᱜ ᱢᱤᱫᱴᱟᱱ ᱢᱟᱨᱟᱝ ᱢᱟᱱᱮ ᱵᱮᱵᱥᱟ ᱛᱮᱭᱟᱨ ᱞᱟᱹᱜᱤᱫ ᱛᱤᱧ ᱢᱚᱱᱮ ᱠᱟᱣᱱᱟ ᱛᱟᱦᱚᱞᱮ ᱚᱱᱟ ᱵᱮᱵᱥᱟ ᱦᱩᱭᱩᱜ ᱠᱟᱱᱟ ᱢᱤᱫᱴᱟᱱ ᱫᱚᱠᱟᱱ ᱵᱷᱩᱥᱤᱟᱞ ᱫᱚᱠᱟᱱ ᱚᱱᱟ ᱵᱷᱩᱥᱤᱢᱟᱞ ᱫᱚᱠᱟᱱ ᱨᱮ ᱢᱟᱱᱮ ᱚᱱᱟ ᱠᱚ ᱥᱚᱨᱚᱧᱡᱟᱢ ᱟᱹᱜᱩᱭ ᱦᱩᱭᱩᱜ ᱛᱟᱢᱟ ᱛᱚ ᱚᱱᱟᱜᱮ ᱴᱟᱠᱟ ᱯᱚᱭᱥᱟ ᱞᱟᱜᱟᱜ ᱠᱟᱱᱟ ᱛᱟᱦᱚᱞᱮ ᱦᱟᱱᱮ ᱡᱮ ᱡᱤᱵᱽᱼᱡᱤᱭᱟᱹᱞᱤ ᱟᱹᱠᱷᱨᱤᱧ ᱠᱟᱛᱮᱜ ᱡᱟᱦᱟᱸ ᱛᱤᱱᱟᱹᱜ ᱴᱟᱠᱟ ᱯᱚᱭᱥᱟ ᱦᱩᱭ ᱟᱠᱟᱱ ᱛᱤᱧᱟ ᱚᱱᱟ ᱚᱱᱟ ᱨᱮᱱᱟᱜ ᱴᱟᱠᱟ ᱯᱚᱭᱥᱟ ᱧᱮᱞ ᱠᱟᱛᱮᱜ ᱦᱤᱥᱟᱹᱵ ᱠᱟᱛᱮᱜ ᱧᱮᱞ ᱠᱟᱛᱮᱜ ᱤᱧ ᱧᱮᱞ ᱠᱮᱫᱟ ᱡᱮ ᱱᱚᱣᱟ ᱴᱟᱠᱟ ᱯᱚᱭᱥᱟ ᱛᱮ ᱠᱤᱪᱷᱩ ᱠᱚᱢ ᱦᱩᱭᱩᱜᱼᱟ ᱢᱟᱱᱮ ᱥᱚᱢᱯᱩᱨᱱᱚ ᱵᱟᱝ ᱨᱮᱦᱚᱸ ᱠᱚᱢ ᱵᱮᱥᱤ ᱛᱟᱦᱚᱞᱮ ᱡᱟᱦᱟᱸ ᱛᱤᱱᱟᱹᱜ ᱤᱧ ᱤᱱᱠᱟᱢ ᱞᱮᱫᱟ ᱢᱟᱱᱮ ᱩᱱᱠᱩ ᱟᱹᱠᱷᱨᱤᱧ ᱠᱟᱛᱮᱜ ᱡᱟᱦᱟᱸ ᱛᱤᱱᱟᱹᱜ ᱦᱩᱭ ᱞᱮᱱᱟ ᱚᱱᱟ ᱯᱚᱭᱥᱟᱛᱮ ᱚᱨᱫᱷᱮᱠ ᱢᱟᱱᱮᱧ ᱠᱤᱨᱤᱧ ᱠᱮᱫᱟ ᱡᱟᱦᱟᱸ ᱩᱰᱟᱹᱝ ᱦᱩᱭ ᱞᱮᱱᱟ ᱩᱱᱟᱹᱜ ᱜᱟᱱᱤᱧ ᱠᱤᱨᱤᱧ ᱠᱮᱫᱟ ᱚᱱᱟ ᱠᱤᱨᱤᱧ ᱠᱟᱛᱮᱜ ᱚᱱᱟ ᱫᱚᱠᱟᱱ ᱤᱧ ᱠᱷᱩᱞᱟᱹᱣ ᱠᱮᱫᱟ ᱚᱱᱟ ᱠᱷᱩᱞᱟᱹᱣ ᱠᱟᱛᱮᱜ ᱦᱚᱸ ᱢᱟᱱᱮ ᱠᱤᱪᱷᱩ ᱵᱮᱵᱥᱟ ᱪᱟᱞᱟᱜ ᱠᱟᱱ ᱜᱮᱭᱟ ᱵᱟᱝ ᱫᱚ ᱵᱟᱝ ᱪᱟᱞᱟᱜ ᱠᱟᱱ ᱠᱷᱟᱡ ᱫᱚ ᱚᱱᱟ ᱢᱮᱥᱟᱛᱮ ᱟᱨᱚ ᱟᱱᱟᱡᱯᱟᱹᱛᱤ ᱦᱚᱸᱢ ᱪᱟᱥ ᱦᱳᱭ ᱠᱟᱱᱟ ᱢᱟᱱᱮ ᱡᱮᱢᱚᱱ ᱟᱲᱟᱜ ᱠᱚ ᱪᱟᱥ ᱦᱩᱭ ᱟᱠᱟᱱᱟ ᱚᱱᱟ ᱠᱚ ᱟᱹᱠᱷᱨᱤᱧ ᱠᱟᱛᱮᱜ ᱠᱤᱪᱷᱩ ᱤᱱᱠᱟᱢ ᱦᱩᱭᱩᱜ ᱠᱟᱱᱟ ᱚᱱᱟ ᱚᱱᱟ ᱯᱚᱭᱥᱟ ᱠᱚᱦᱚᱸ ᱢᱟᱱᱮ ᱱᱚᱣᱟ ᱫᱚᱠᱟᱱ ᱨᱮᱜᱮ ᱞᱟᱜᱟᱜ ᱠᱟᱱᱟ ᱢᱟᱱᱮ ᱥᱚᱢᱯᱩᱨᱱᱚ ᱡᱷᱚᱛᱚ ᱡᱤᱱᱤᱥᱯᱟᱹᱛᱤ ᱛᱚ ᱳᱭ ᱠᱷᱚᱫᱽᱫᱟᱨ ᱠᱚ ᱢᱟᱱᱮ ᱡᱷᱚᱛᱚ ᱡᱤᱱᱤᱥ ᱵᱟᱠᱚ ᱧᱟᱢ ᱞᱮᱠᱷᱟᱱ ᱛᱟᱦᱚᱞᱮ ᱱᱚᱣᱟ ᱫᱚᱠᱟᱱ ᱫᱚ ᱩᱱᱟᱹᱜ ᱫᱚ ᱦᱚᱲ ᱵᱟᱠᱚ ᱦᱤᱡᱩᱜᱼᱟ ᱟᱨᱠᱤ ᱡᱟᱦᱟᱸ ᱢᱤᱫᱴᱟᱱ ᱠᱷᱚᱡᱚᱜᱼᱟ ᱚᱱᱟ ᱡᱩᱫᱤ ᱵᱟᱭ ᱧᱟᱢᱟ ᱛᱟᱦᱚᱞᱮ ᱩᱱᱤ ᱞᱟᱹᱭᱟᱭ ᱳ ᱚᱱᱟ ᱫᱚᱠᱟᱱ ᱨᱮᱫᱚ ᱩᱱᱟᱹᱜ ᱠᱤᱪᱷᱩ ᱵᱟᱝ ᱧᱟᱢᱚᱜ ᱠᱟᱱᱟ ᱚᱱᱟ ᱨᱮᱫᱚ ᱚᱸᱰᱮ ᱫᱚ ᱵᱟᱵᱚᱱ ᱪᱟᱞᱟᱜᱼᱟ ᱡᱟᱦᱟᱱᱟᱜ ᱠᱚ ᱠᱷᱚᱭᱟ ᱚᱱᱟᱜᱮ ᱡᱩᱫᱤ ᱠᱚ ᱧᱟᱢᱟ ᱚᱱᱟ ᱫᱚᱠᱟᱱ ᱨᱮ ᱛᱟᱦᱚᱞᱮ ᱚᱸᱰᱮ ᱫᱚ ᱦᱚᱲ ᱠᱟᱹᱴᱤᱡ ᱵᱮᱥᱤ ᱠᱚ ᱦᱤᱡᱩᱜᱼᱟ ᱥᱮ ᱤᱱᱠᱟᱢ ᱵᱮᱥᱤ ᱦᱤᱡᱩᱜ ᱦᱩᱭᱩᱜᱼᱟ ᱤᱱᱟᱹᱛᱮ ᱚᱱᱟ ᱫᱚᱠᱟᱱ ᱢᱟᱱᱮᱧ ᱪᱟᱞᱟᱣ ᱚᱸᱰᱮ ᱠᱷᱩᱞᱟᱹᱣ ᱦᱩᱭᱱᱟ ᱚᱱᱟ ᱠᱷᱩᱞᱟᱹᱣ ᱠᱟᱛᱮᱜ ᱛᱟᱦᱚᱞᱮ ᱚᱱᱟ ᱥᱚᱨᱚᱧᱡᱟᱢ ᱠᱚ ᱦᱟᱛᱟᱣ ᱦᱩᱭᱱᱟ ᱦᱟᱛᱟᱣ ᱠᱟᱛᱮᱜ ᱵᱮᱥ ᱵᱷᱟᱹᱜᱤ ᱜᱮ ᱪᱟᱞᱟᱜ ᱠᱟᱱᱟ ᱪᱟᱞᱟᱣ ᱫᱚ ᱵᱟᱝ ᱫᱚ ᱵᱟᱝ ᱚᱱᱟ ᱫᱚᱠᱟᱱ ᱨᱮ ᱢᱟᱱᱮ ᱪᱟᱞᱟᱜ ᱠᱟᱱᱟ ᱵᱷᱟᱜᱮ ᱜᱮ ᱢᱟᱱᱮ ᱤᱱᱠᱟᱢ ᱦᱚᱸ ᱵᱷᱟᱜᱮ ᱜᱮ ᱦᱩᱭᱩᱜ ᱠᱟᱱᱟ ᱤᱧᱟᱹᱜ ᱯᱨᱚᱯᱷᱤᱴ ᱦᱚᱸ ᱵᱷᱟᱜᱮ ᱦᱳᱭᱳᱜ ᱠᱟᱱᱟ ᱚᱱᱟ ᱯᱨᱚᱯᱷᱤᱴ ᱵᱷᱟᱜᱮ ᱦᱩᱭᱩᱜ ᱠᱟᱱ ᱛᱤᱧ ᱛᱮ ᱚᱱᱟᱧ ᱞᱟᱹᱭᱫᱟ ᱚᱱᱟ ᱵᱮᱵᱥᱟᱜᱮ ᱢᱟᱱᱮᱧ ᱢᱟᱨᱟᱝ ᱤᱫᱤ ᱦᱩᱭᱩᱜᱼᱟ ᱵᱮᱵᱥᱟᱨᱮ ᱢᱟᱱᱮ ᱴᱟᱠᱟ ᱪᱮᱫᱠᱟ ᱨᱳᱡᱽᱜᱟᱨᱚᱜᱼᱟ ᱚᱱᱠᱟᱜᱮ ᱢᱟᱱᱮ ᱟᱨᱚ ᱟᱞᱟᱫᱟ ᱟᱞᱟᱫᱟ ᱵᱮᱵᱥᱟ ᱥᱟᱵ ᱦᱩᱭᱩᱜᱼᱟ ᱡᱮᱢᱚᱱ ᱚᱱᱟ ᱵᱮᱵᱥᱟ ᱦᱩᱭᱮᱱ ᱠᱷᱟᱱ ᱟᱨᱚ ᱢᱤᱫᱴᱟᱱ ᱢᱟᱨᱟᱝ ᱠᱚᱡ ᱥᱟᱹᱲᱤ ᱫᱚᱠᱟᱱ ᱠᱷᱩᱞᱟᱹᱣ ᱦᱩᱭᱩᱜᱼᱟ ᱚᱱᱟ ᱠᱚᱱᱚ ᱥᱟᱹᱲᱤ ᱫᱚᱠᱟᱱ ᱨᱮᱦᱚᱸ ᱡᱮᱢᱚᱱ ᱱᱚᱣᱟ ᱴᱟᱠᱟ ᱛᱤᱱᱟᱹᱜ ᱦᱩᱭ ᱟᱠᱟᱱᱟ ᱚᱱᱟ ᱦᱤᱥᱟᱹᱵ ᱠᱟᱛᱮᱜ ᱚᱱᱟ ᱥᱟᱹᱲᱤ ᱫᱚᱠᱟᱱ ᱨᱮᱦᱚᱸ ᱩᱱᱟᱹᱜ ᱠᱤᱪᱷᱩ ᱢᱟᱱᱮ ᱥᱟᱯᱟᱯ ᱠᱚ ᱦᱟᱛᱟᱣ ᱟᱹᱜᱩ ᱦᱩᱭᱩᱜᱼᱟ ᱛᱟᱦᱚᱞᱮ ᱥᱚᱢᱯᱩᱨᱱᱚ ᱢᱤᱫ ᱫᱷᱟᱣ ᱛᱮᱫᱚ ᱵᱟᱢ ᱦᱟᱛᱟᱣ ᱟᱹᱜᱩ ᱫᱟᱲᱮᱭᱟᱜᱼᱟ ᱛᱚ ᱡᱮᱢᱚᱱ ᱤᱱᱠᱟᱢ ᱦᱩᱭᱩᱜᱼᱟ ᱛᱮᱢᱚᱱ ᱛᱟᱦᱚᱞᱮ ᱚᱱᱠᱟᱜᱮ ᱚᱱᱟ ᱨᱮᱱᱟᱜ ᱛᱤᱱᱟᱹᱜ ᱤᱱᱠᱟᱢ ᱦᱩᱭᱱᱟ ᱚᱱᱟ ᱦᱤᱥᱟᱹᱵ ᱠᱟᱛᱮᱧ ᱧᱮᱞ ᱠᱮᱫᱟ ᱡᱮ ᱱᱚᱣᱟ ᱴᱟᱠᱟᱛᱮ ᱱᱩᱱᱟᱹᱜ ᱡᱤᱱᱤᱥ ᱦᱩᱭ ᱫᱟᱲᱮᱭᱟᱜᱼᱟ ᱛᱟᱦᱚᱞᱮ ᱚᱱᱟ ᱴᱟᱠᱟᱛᱮ ᱩᱱᱟᱹᱜ ᱡᱤᱱᱤᱥ ᱟᱹᱜᱩ ᱦᱩᱭᱱᱟ ᱛᱟᱦᱚᱞᱮ ᱥᱚᱢᱯᱩᱨᱱᱚ ᱵᱟᱝ ᱦᱩᱭ ᱞᱮᱱ ᱨᱮᱦᱚᱸ ᱚᱨᱫᱷᱮᱠ ᱫᱚ ᱦᱩᱭᱮᱱᱟ ᱚᱨᱫᱷᱮᱠ ᱦᱩᱭ ᱞᱮᱱᱠᱷᱟᱱ ᱟᱨᱚ ᱡᱚᱠᱷᱚᱱ ᱱᱚᱣᱟ ᱫᱚᱠᱟᱱ ᱨᱮᱱᱟᱜ ᱟᱨᱚ ᱚᱱᱠᱟᱜᱮ ᱯᱚᱭᱥᱟ ᱴᱟᱠᱟ ᱟᱨᱡᱟᱣ ᱮᱱᱟ ᱛᱟᱦᱚᱞᱮ ᱟᱨᱚ ᱦᱟᱱᱟ ᱡᱟᱦᱟᱸ ᱵᱟᱹᱠᱤ ᱛᱟᱦᱮᱸ ᱠᱟᱱ ᱫᱚ ᱚᱱᱟ ᱜᱮᱸᱫᱟᱜ ᱠᱚᱨᱮᱱᱟᱜ ᱥᱚᱨᱚᱧᱡᱟᱢ ᱚᱱᱟᱦᱚᱸ ᱢᱟᱱᱮ ᱛᱮᱭᱟᱨ ᱟᱹᱜᱩ ᱦᱩᱭᱱᱟ ᱚᱱᱟ ᱨᱮᱦᱚᱸ ᱚᱱᱠᱟᱜᱮ ᱦᱚᱲᱠᱚ ᱦᱮᱡ ᱮᱱᱟᱠᱚ ᱥᱮᱱ ᱮᱱᱟᱠᱚ ᱦᱟᱛᱟᱣ ᱠᱮᱫᱟ ᱠᱚ ᱴᱷᱤᱠ ᱜᱮᱭᱟ ᱚᱱᱟ ᱦᱚᱸ ᱚᱱᱠᱟ ᱜᱮ ᱵᱮᱵᱥᱟ ᱢᱟᱨᱟᱝ ᱢᱟᱨᱟᱝ ᱞᱮᱱᱠᱷᱟᱱ ᱟᱨᱚ ᱢᱟᱨᱟᱝ ᱠᱷᱚᱡ ᱢᱟᱱᱮ ᱵᱮᱵᱥᱟ ᱛᱮᱭᱟᱨᱚᱜᱼᱟ ᱥᱮᱭ ᱨᱚᱠᱚᱢ ᱢᱟᱱᱮ ᱱᱚᱣᱟ ᱵᱮᱵᱥᱟ ᱫᱚ ᱛᱮᱭᱟᱨ ᱤᱫᱤ ᱦᱩᱭᱩᱜᱼᱟ